ᱦᱮᱞᱳ ᱦᱮᱸ ᱤᱧ ᱫᱚ ᱰᱟᱠᱛᱟᱨᱤᱧ ᱞᱟᱹᱭᱮᱫᱟ ᱟᱢ ᱫᱚ ᱚᱠᱚᱭᱮᱢ ᱞᱟᱹᱭᱮᱫᱟ ᱟᱪᱪᱷᱟ ᱦᱮᱸ ᱢᱟ ᱞᱟᱹᱭ ᱢᱮ ᱪᱮᱫ ᱮᱢ ᱞᱟᱹᱭᱮᱫᱟ ᱚ ᱱᱚᱣᱟ ᱡᱟᱦᱟᱸ ᱮᱸᱜ ᱱᱚᱣᱟ ᱥᱟᱶᱟᱨ ᱥᱮᱵᱟ ᱠᱮᱱᱫᱨᱚ ᱨᱮ ᱮᱸᱜ ᱡᱟᱦᱟᱸ ᱥᱩᱡᱳᱜᱽ ᱥᱩᱵᱤᱫᱟ ᱱᱚᱣᱟ ᱞᱟᱹᱜᱤᱫ ᱛᱮᱜᱚ ᱯᱳᱭᱞᱳ ᱟᱢ ᱮᱸᱜ ᱱᱚᱸᱰᱮ ᱦᱤᱡᱩᱜ ᱞᱟᱜᱟᱣ ᱢᱮᱭᱟ ᱦᱮᱡᱠᱟᱛᱮ ᱱᱚᱰᱮ ᱟᱢ ᱧᱩᱛᱩᱢ ᱨᱮᱡᱤᱥᱴᱟᱨ ᱞᱟᱜᱟᱣ ᱢᱮᱭᱟ ᱟᱨ ᱧᱩᱛᱩᱢ ᱨᱮᱡᱤᱥᱴᱟᱨ ᱠᱟᱛᱮ ᱮᱸᱜ ᱚᱸᱰᱮ ᱰᱟᱠᱛᱟᱨ ᱴᱷᱮᱡ ᱪᱟᱞᱟᱜ ᱞᱟᱜᱟᱣ ᱢᱮᱭᱟ ᱟᱢᱟᱜ ᱡᱟᱦᱟᱸ ᱥᱚᱢᱚᱥᱥᱟ ᱛᱟᱢ ᱚᱱᱟ ᱚᱸᱰᱮ ᱞᱟᱹᱭ ᱞᱟᱜᱟᱣ ᱢᱮᱭᱟ ᱟᱨ ᱚᱱᱟ ᱚᱸᱰᱮ ᱞᱟᱹᱭ ᱞᱮᱠᱷᱟᱱ ᱜᱮ ᱟᱢ ᱚᱸᱰᱮ ᱠᱷᱚᱱ ᱮᱸᱜ ᱥᱟᱱᱟᱢ ᱞᱮᱠᱟᱱᱟᱜ ᱮᱸᱜ ᱨᱟᱱᱼᱢᱩᱨᱜᱟᱹᱱ ᱮᱸᱜ ᱥᱟᱱᱟᱢ ᱞᱮᱠᱟᱱᱟᱜ ᱯᱷᱨᱤ ᱜᱮᱢ ᱧᱟᱢᱟ ᱡᱟᱦᱟᱱᱟᱜ ᱠᱟᱹᱣᱰᱤ ᱫᱚ ᱵᱟᱝ ᱞᱟᱜᱟᱣ ᱢᱮᱭᱟ ᱦᱮᱸ ᱢᱟ ᱞᱟᱹᱭ ᱢᱮ ᱦᱮᱸ ᱚᱱᱟ ᱞᱟ ᱜᱤᱫ ᱱᱤᱭᱟᱹ ᱛᱮᱫᱚ ᱮᱸᱜ ᱥᱩᱡᱳᱜᱽᱼᱥᱩᱵᱤᱫᱷᱟ ᱢᱮᱱᱟᱜᱼᱟ ᱱᱚᱜᱼᱚᱭ ᱡᱮ ᱟᱵᱚᱣᱟᱜ ᱥᱟᱥᱛᱷᱚᱥᱟᱛᱷᱤ ᱠᱟᱨᱰ ᱥᱟᱥᱛᱷᱚ ᱥᱟᱥᱛᱷᱚᱥᱟᱛᱷᱤ ᱠᱟᱨᱰ ᱢᱮᱱᱟᱜ ᱛᱟᱯᱮᱭᱟ ᱛᱚ ᱦᱮᱸ ᱚᱱᱟ ᱥᱟᱥᱛᱷᱚᱥᱟᱛᱷᱤ ᱠᱟᱨᱰ ᱮᱸᱜ ᱟᱯᱮ ᱮᱸᱜ ᱟᱜᱩ ᱞᱮᱠᱷᱟᱱ ᱜᱮᱯᱮ ᱚᱱᱟ ᱫᱟᱨᱟᱭ ᱛᱮ ᱢᱟᱨᱟᱝᱼᱢᱟᱨᱟᱝ ᱨᱳᱜᱽ ᱠᱚᱨᱮᱱᱟᱜ ᱡᱟᱦᱟᱸ ᱚᱯᱟᱨᱮᱥᱚᱱ ᱱᱚᱝᱠᱟᱱᱟᱜ ᱡᱟᱦᱟᱸ ᱢᱟᱨᱟᱝ ᱞᱟᱴᱩ ᱨᱳᱜᱽ ᱚᱱᱟ ᱥᱟᱥᱛᱷᱚᱥᱟᱛᱷᱤ ᱠᱟᱨᱰ ᱮᱸᱜ ᱫᱟᱨᱟᱭ ᱛᱮᱜᱮ ᱟᱯᱮ ᱮᱸᱜ ᱵᱤᱱ ᱴᱟᱠᱟ ᱛᱮ ᱵᱤᱱᱟᱹ ᱴᱟᱠᱟ ᱛᱮ ᱵᱤᱱᱟᱹ ᱠᱟ ᱣᱰᱤ ᱛᱮ ᱟᱯᱮ ᱚᱸᱰᱮ ᱪᱤᱠᱤᱛᱥᱟ ᱯᱮ ᱧᱟᱢᱟ ᱟᱨ ᱯᱮ ᱵᱮᱥᱚᱜᱼᱟ ᱦᱮᱸ ᱞᱟᱹᱭ ᱢᱮ ᱢᱟ ᱟᱪᱪᱷᱟ ᱟᱪᱪᱷᱟ ᱚᱱᱟ ᱵᱷᱟᱠᱨᱟ ᱚᱱᱟ ᱵᱷᱟᱠᱨᱟ ᱫᱚ ᱱᱩᱭ ᱮᱸᱜ ᱰᱮᱝᱜᱩ ᱟᱨ ᱱᱩᱭ ᱢᱮᱞᱮᱨᱤᱭᱟᱹ ᱱᱚᱣᱟ ᱫᱚ ᱱᱤᱛᱳᱝ ᱫᱚ ᱥᱟᱵᱷᱟᱵᱤᱠ ᱦᱩᱭᱩᱜ ᱜᱮᱭᱟ ᱢᱤᱭᱟᱹ ᱛᱚ ᱱᱤᱛᱳᱜ ᱫᱚ ᱡᱟ ᱯᱩᱫ ᱫᱤᱱ ᱠᱟᱱᱟ ᱚᱱᱟ ᱞᱟ ᱜᱤᱫ ᱛᱮ ᱱᱤᱛᱳᱜ ᱚᱱᱟ ᱞᱟ ᱜᱤᱫ ᱛᱮ ᱥᱚᱛᱚᱨᱠᱚ ᱫᱚ ᱱᱚᱝᱠᱟ ᱛᱟᱦᱮᱱ ᱞᱟᱜᱟᱣ ᱵᱚᱱᱟ ᱟᱵᱚᱣᱟᱜ ᱡᱟᱦᱟᱸ ᱮᱸᱜ ᱥᱩᱨᱼᱥᱩᱯᱩᱨ ᱚᱲᱟᱜ ᱠᱚᱨᱮ ᱱᱚᱣᱟ ᱠᱚᱨᱮᱱᱟᱜ ᱮᱸᱜ ᱞᱟᱴᱟ ᱠᱚ ᱥᱟᱯᱷᱟ ᱠᱟᱜ ᱦᱩᱭᱩᱜᱼᱟ ᱮᱸᱜ ᱚᱱᱟ ᱥᱟᱶᱛᱮ ᱡᱟᱦᱟᱸ ᱮᱸᱜ ᱠᱮᱞᱦᱟᱫ ᱥᱮ ᱱᱚᱣᱟ ᱴᱟᱭᱮᱨ ᱥᱮ ᱱᱚᱝᱠᱟᱱᱟᱜ ᱞᱮᱴ ᱫᱟᱜ ᱠᱚ ᱡᱟᱦᱟᱮ ᱨᱮ ᱡᱟᱣᱨᱟ ᱛᱟᱦᱮᱱᱟ ᱚᱱᱟ ᱠᱚ ᱵᱟᱝ ᱡᱟᱣᱨᱟ ᱦᱚᱪᱚᱣᱟᱜ ᱦᱩᱭᱩᱜᱼᱟ ᱟᱨ ᱚᱱᱟ ᱠᱚᱨᱮ ᱥᱟᱯᱷᱟᱼᱥᱟᱯᱷᱤ ᱫᱚᱦᱚᱭ ᱦᱩᱭᱩᱜᱼᱟ ᱟᱨ ᱚᱱᱟ ᱥᱟᱶᱛᱮ ᱱᱚᱜᱼᱚᱭ ᱡᱟᱯᱤᱫ ᱞᱟᱦᱟ ᱡᱟᱯᱤᱫ ᱚᱠᱛᱚ ᱟᱵᱚ ᱫᱚ ᱮᱸᱜ ᱢᱚᱥᱟᱨᱤ ᱠᱷᱟᱴᱟᱣ ᱠᱟᱛᱮ ᱜᱮ ᱵᱚᱱ ᱡᱟᱯᱤᱫᱟ ᱛᱟᱞᱚᱦᱮ ᱱᱤᱝᱠᱟᱹ ᱠᱤᱪᱷᱩᱜᱟᱱ ᱥᱚᱛᱚᱨᱠᱚ ᱛᱟᱦᱮᱸᱞᱮᱱ ᱠᱷᱟᱱ ᱜ ᱮᱸᱜ ᱨᱳᱜᱽ ᱠᱷᱚᱱ ᱰᱮᱝᱜᱩ ᱟᱨ ᱢᱮᱞᱮᱨᱤᱭᱟ ᱞᱮᱠᱟᱱ ᱨᱳᱜᱽ ᱠᱷᱚᱱ ᱫᱚ ᱟᱵᱚ ᱯᱟᱨᱟᱝᱜᱚᱛ ᱵᱚᱱ ᱧᱟᱢᱟ ᱟᱪᱪᱷᱟ ᱯᱳᱭᱞᱳ ᱛᱮᱫᱚ ᱱᱚᱣᱟ ᱨᱮᱱᱟᱜ ᱞᱚᱠᱠᱷᱚᱱ ᱫᱚ ᱦᱩᱭᱩᱜ ᱠᱟᱱᱟ ᱮᱸᱜ ᱯᱳᱭᱞᱳ ᱛᱮᱫᱚ ᱩᱱᱤ ᱠᱷᱩᱜ ᱢᱟᱫᱟ ᱦᱩᱭᱩᱜ ᱛᱟᱭᱟ ᱮᱸᱜ ᱥᱟᱶᱛᱮ ᱵᱚᱦᱚᱜ ᱦᱟᱥᱩ ᱦᱟᱞᱠᱟ ᱮᱸᱜ ᱚᱱᱟ ᱥᱟᱶᱛᱮ ᱮᱸᱜ ᱨᱩᱣᱟᱹ ᱦᱟᱞᱠᱟᱼᱦᱟᱞᱠᱟ ᱦᱮᱡ ᱟᱭᱟ ᱠᱟ ᱴᱤᱡᱼᱟ ᱴᱤᱡ ᱨᱩᱣᱟᱹ ᱦᱮᱡ ᱟᱭᱟ ᱛᱟᱞᱚᱦᱮ ᱱᱚᱝᱠᱟ ᱡᱚᱠᱷᱚᱱ ᱟᱯᱮ ᱧᱮᱞᱟᱯᱮ ᱛᱟᱞᱚᱦᱮ ᱩᱱ ᱫᱚ ᱮᱸᱜ ᱥᱩᱨᱼᱥᱩᱯᱩᱨ ᱡᱟᱦᱟᱸ ᱥᱟᱶᱨᱟ ᱥᱮᱵᱟ ᱠᱮᱱᱫᱨᱚ ᱛᱟᱦᱮᱱᱟ ᱚᱸᱰᱮ ᱯᱮ ᱮᱸᱜ ᱡᱳᱜᱟᱡᱳᱜᱟ ᱟᱨ ᱚᱸᱰᱮ ᱡᱳᱜᱟᱡᱳᱜᱽ ᱠᱟᱛᱮ ᱮᱸᱜ ᱯᱳᱭᱞᱳ ᱞᱮᱠᱟᱛᱮ ᱟᱯᱮ ᱞᱟᱹᱭ ᱛᱟᱯᱮᱭᱟᱯᱮ ᱥᱚᱢᱚᱥᱥᱟ ᱟᱨ ᱮᱸᱜ ᱚᱱᱟ ᱞᱮᱠᱟᱛᱮ ᱢᱟᱭᱟᱢ ᱡᱟᱦᱟᱸ ᱪᱮᱠᱟᱯ ᱦᱩᱭᱩᱜᱼᱟ ᱢᱟᱭᱟᱢ ᱯᱚᱨᱤᱠᱠᱷᱟ ᱛᱟᱞᱟ ᱛᱮ ᱡᱩᱫᱤ ᱵᱩᱡᱩᱜᱼᱟ ᱡᱩᱫᱤ ᱰᱮᱝᱜᱩ ᱠᱟᱱ ᱛᱟᱭᱟ ᱛᱟᱦᱚᱞᱮ ᱠᱷᱟᱱ ᱚᱱᱟ ᱞᱮᱠᱟᱛᱮ ᱩᱱᱤ ᱪᱤᱠᱤᱛᱥᱟ ᱦᱩᱸ ᱫᱚᱨᱠᱟᱨ ᱠᱟᱱᱟ ᱦᱮᱸ ᱦᱮᱸ ᱦᱮᱸ ᱴᱷᱤᱠᱜᱮᱭᱟ ᱢᱟ ᱛᱚᱵᱮ